ᱵᱷᱟᱨᱚᱛ ᱨᱮᱭᱟᱜ ᱥᱤᱱᱮᱢᱟ ᱟᱨ ᱥᱮᱨᱮᱧ ᱞᱮᱠᱟᱛᱮ ᱤᱧ ᱪᱚᱨᱚᱠ ᱪᱤᱠᱟᱹᱲ ᱯᱷᱤᱞᱤᱢ ᱨᱮᱭᱟᱜ ᱤᱧ ᱠᱩᱥᱤᱣ ᱠᱟᱫᱟ ᱚᱸᱰᱮᱱᱤᱡ ᱦᱤᱨᱳᱭᱤᱱ ᱟᱜ ᱧᱩᱛᱩᱢ ᱛᱟᱭ ᱦᱩᱭᱩᱜ ᱠᱟᱱᱟ ᱥᱚᱞᱢᱟ ᱥᱚᱨᱮᱱ ᱟᱭᱢᱟ ᱟᱹᱰᱤᱜᱟᱱ ᱪᱮᱦᱨᱟ ᱪᱮᱦᱨᱟᱜ ᱥᱤᱱᱮᱢᱟᱭ ᱩᱰᱩᱠᱟ ᱟᱨ ᱩᱱᱤᱭᱟᱜ ᱧᱮᱞ ᱛᱮᱜᱮ ᱟᱹᱰᱤ ᱠᱩᱥᱤᱧ ᱵᱩᱡᱷᱟᱹᱣᱟ ᱟᱨ ᱫᱚᱢᱮ ᱢᱚᱡᱽ ᱢᱚᱡᱽ ᱟᱜ ᱜᱮ ᱚᱰᱳᱠ ᱠᱟᱫᱟᱭ ᱟᱨ ᱚᱱᱟ ᱤᱭᱟᱹ ᱞᱮᱠᱟ ᱛᱮᱫᱚ ᱤᱧᱟᱹᱜ ᱦᱩᱭᱩᱜ ᱠᱟᱱᱟ ᱢᱟᱱᱮ ᱟᱹᱰᱤ ᱨᱟᱹᱥᱠᱟᱹ ᱵᱩᱡᱷᱟᱹᱜᱼᱟ ᱟᱨ ᱩᱱᱤᱭᱟᱜ ᱧᱮᱞ ᱛᱮ ᱢᱟᱱᱮ ᱯᱩᱨᱟᱹ ᱤᱭᱟᱹᱜᱮ ᱵᱩᱡᱷᱟᱹᱜᱼᱟ ᱟᱨ ᱟᱹᱰᱤ ᱢᱚᱡᱽ ᱢᱚᱡᱽ ᱟᱜ ᱚᱰᱚᱠ ᱟᱠᱟᱫᱟᱭ ᱚᱱᱟᱛᱤᱧ ᱢᱮᱱᱟ ᱡᱟᱦᱟᱸ ᱢᱟᱱᱮ ᱨᱟᱹᱥᱠᱟᱹ ᱨᱟᱹᱥᱠᱟᱹ ᱵᱩᱡᱷᱟᱹᱜᱼᱟ ᱚᱱᱟᱫᱚ ᱟᱹᱰᱤ ᱨᱟᱹᱥᱠᱟᱹᱜᱮ ᱵᱩᱡᱷᱟᱹᱜᱼᱟ ᱛᱚ ᱩᱱᱤᱭᱟᱜ ᱧᱮᱞ ᱠᱟᱛᱮᱫ ᱡᱟᱦᱟᱸ ᱤᱭᱩᱴᱩᱵᱽ ᱨᱤᱧ ᱧᱮᱞᱟ ᱩᱱᱤᱭᱟᱜ ᱤᱭᱟᱹ ᱠᱟᱛᱮᱫ ᱥᱟᱵᱥᱠᱨᱟᱭᱤᱵᱷ ᱠᱚᱧ ᱮᱢᱟ ᱩᱱᱤᱭᱟᱜ ᱪᱮᱱᱮᱞ ᱠᱚ ᱧᱮᱞ ᱠᱟᱛᱮᱫ ᱟᱨ ᱦᱮᱸ ᱟᱨ ᱩᱱᱤᱭᱟᱜ ᱟᱹᱰᱤ ᱪᱮᱦᱨᱟᱧ ᱢᱚᱱᱮᱭᱟ ᱠᱤ ᱢᱟᱱᱮ ᱩᱱᱤᱭᱟᱜ ᱧᱩᱛᱩᱢ ᱤᱭᱟᱹ ᱤᱫᱤ ᱠᱟᱛᱮᱫ ᱟᱹᱰᱤ ᱨᱟᱹᱥᱠᱟᱹ ᱜᱮ ᱵᱩᱡᱷᱟᱹᱜᱼᱟ ᱟᱨ ᱧᱮᱞ ᱛᱮᱦᱚᱸ ᱟᱹᱰᱤ ᱪᱮᱦᱨᱟ ᱜᱮ ᱵᱩᱡᱷᱟᱹᱜᱼᱟ ᱟᱨ ᱮᱠᱴᱤᱝ ᱠᱚᱦᱚᱸ ᱯᱩᱨᱟᱹ ᱵᱮᱥ ᱵᱩᱡᱷᱟᱹᱜᱼᱟ ᱧᱮᱞ ᱛᱮᱦᱚᱸ